ᱤᱧᱟᱹᱜ ᱵᱟᱲᱟᱭ ᱛᱮᱱᱟᱜ ᱧᱮᱞ ᱡᱚᱝ ᱡᱟᱭᱜᱟ ᱟᱨ ᱠᱤ ᱤᱧ ᱡᱟᱦᱟᱸ ᱛᱤᱱᱟᱹᱜ ᱤᱧ ᱵᱟᱲᱟᱭ ᱱᱤᱭᱟᱹ ᱠᱚᱨᱮ ᱧᱮᱞ ᱡᱚᱝ ᱡᱟᱭᱜᱟ ᱫᱚ ᱵᱟᱨᱦᱮ ᱠᱷᱚᱱ ᱠᱚ ᱦᱤᱡᱩᱜᱼᱟ ᱵᱷᱟᱹᱞᱠᱤ ᱢᱟᱪᱟᱱ ᱫᱮᱣᱩᱞ ᱨᱮ ᱵᱟᱨᱦᱮ ᱠᱷᱚᱱ ᱡᱟᱱᱩᱣᱨᱤ ᱥᱮᱫ ᱫᱟᱬᱟᱱ ᱠᱚ ᱦᱤᱡᱩᱜᱼᱟ ᱛᱚ ᱵᱟᱨᱦᱮ ᱠᱚᱨᱮᱱ ᱠᱚ ᱦᱤᱡᱩᱜᱼᱟ ᱧᱮᱞ ᱡᱚᱝ ᱡᱟᱭᱜᱟ ᱢᱚᱡᱽᱼᱢᱚᱡᱽ ᱦᱩᱭᱩᱜᱼᱟ ᱛᱚ ᱟᱨ ᱡᱟᱦᱟᱸ ᱠᱚᱨᱮ ᱫᱚ ᱩᱱᱟᱹᱜ ᱫᱚ ᱵᱟᱹᱧ ᱵᱟᱲᱟᱭ ᱫᱟᱲᱮᱭᱟᱜᱼᱟ ᱛᱚ ᱚᱸᱰᱮ ᱧᱮᱞ ᱡᱚᱝ ᱵᱟᱲᱟ ᱠᱟᱛᱮᱫ ᱟᱵᱟᱨ ᱱᱚᱜᱼᱚᱭ ᱱᱤᱭᱟᱹ ᱟᱞᱮ ᱫᱟᱸᱥᱟᱭ ᱵᱚᱸᱜᱟ ᱥᱮᱫ ᱨᱮᱦᱚᱸ ᱠᱚ ᱪᱟᱞᱟᱜᱼᱟ ᱦᱟᱱᱮ ᱜᱟᱲ ᱵᱤᱨ ᱥᱮᱫ ᱚᱸᱰᱮ ᱫᱤᱵᱤ ᱵᱚᱸᱜᱟ ᱧᱮᱞ ᱛᱟᱯᱚᱨ ᱚᱸᱰᱮ ᱦᱚᱸ ᱵᱚᱸᱜᱟ ᱢᱮᱱᱟᱜ ᱠᱚᱣᱟ ᱧᱮᱞ ᱵᱟᱲᱟ ᱠᱚᱣᱟ ᱠᱚ ᱛᱟᱯᱚᱨ ᱚᱸᱰᱮ ᱠᱷᱚᱱ ᱦᱚᱸ ᱱᱚᱜᱼᱚᱭ ᱡᱟᱱᱩᱣᱟᱨᱤ ᱢᱟᱥ ᱥᱮᱫ ᱜᱮ ᱦᱟᱱᱮ ᱫᱮᱣᱩᱞ ᱠᱚ ᱢᱮᱛᱟᱜᱼᱟ ᱚᱸᱰᱮ ᱧᱮᱞ ᱡᱚᱝ ᱡᱟᱭᱜᱟ ᱢᱚᱡᱽ ᱚᱠᱚᱡ ᱢᱮᱱᱟᱜᱼᱟ ᱛᱚ ᱟᱞᱮ ᱫᱚ ᱵᱟᱞᱮ ᱥᱮᱱ ᱟᱠᱟᱱᱟ ᱥᱮᱱ ᱫᱚ ᱞᱟᱹᱭ ᱛᱮᱜᱮ ᱞᱮ ᱵᱟᱲᱟᱭᱟ ᱛᱚ ᱚᱸᱰᱮ ᱦᱚᱸ ᱧᱮᱞ ᱡᱚᱝ ᱡᱤᱱᱤᱥ ᱠᱚ ᱵᱷᱟᱹᱜᱤ ᱵᱷᱟᱹᱜᱤ ᱜᱮ ᱢᱮᱱᱟᱜ ᱠᱚᱣᱟ ᱠᱚ ᱞᱟᱹᱭᱟ ᱟᱭᱢᱟ ᱟᱹᱰᱤ ᱟᱹᱰᱤ ᱡᱷᱟᱹᱞ ᱨᱮᱱ ᱦᱚᱲ ᱠᱚ ᱦᱤᱡᱩᱜᱼᱟ ᱢᱚᱡᱽ ᱜᱮ ᱦᱩᱭᱩᱜᱼᱟ ᱛᱟᱯᱚᱨᱮ ᱚᱸᱰᱮ ᱢᱤᱫᱴᱮᱱ ᱜᱟᱰᱟ ᱢᱮᱱᱟᱜᱼᱟ ᱚᱱᱟ ᱜᱚᱡ ᱜᱩᱨᱩᱜ ᱥᱩᱢᱟᱹᱭ ᱦᱚᱸ ᱵᱚᱞᱮ ᱚᱸᱰᱮ ᱛᱩᱯᱩᱱᱟᱠᱚ ᱛᱟᱯᱚᱨ ᱡᱟᱝ ᱵᱟᱦᱟ ᱠᱚᱦᱚᱸ ᱚᱱᱟ ᱛᱮᱞ ᱠᱩᱯᱤ ᱵᱟᱹᱨᱱᱤ ᱜᱷᱟᱴ ᱨᱮᱜᱮ ᱠᱚ ᱵᱚᱦᱮᱞᱟ ᱛᱟᱨᱯᱚᱨᱮ ᱱᱤᱭᱟᱹ ᱠᱚᱨᱮ ᱫᱚ ᱥᱮ ᱨᱚᱠᱚᱢ ᱧᱮᱞ ᱡᱟᱭᱜᱟ ᱫᱚ ᱧᱮᱞ ᱡᱚᱝᱼᱟᱜ ᱵᱟᱹᱱᱩᱜᱼᱟ ᱛᱟᱯᱚᱨᱮ ᱱᱚᱜᱼᱚᱭ ᱱᱚᱜᱼᱚᱭ ᱡᱮ ᱞᱩᱜᱩ ᱵᱩᱨᱩ ᱫᱟᱲᱟᱱ ᱠᱚ ᱪᱟᱞᱟᱜᱼᱟ ᱚᱸᱰᱮ ᱦᱚᱸ ᱟᱹᱰᱤ ᱵᱷᱟᱹᱜᱤ ᱧᱮᱞ ᱡᱚᱝ ᱡᱟᱭᱜᱟ ᱠᱟᱱᱟ ᱟᱹᱰᱤ ᱡᱷᱟᱹᱞ ᱡᱷᱟᱹᱞ ᱨᱮᱱ ᱦᱚᱲ ᱠᱚ ᱦᱤᱡᱩᱜᱼᱟ ᱟᱹᱰᱤ ᱠᱷᱟᱱ ᱟᱹᱰᱤ ᱡᱷᱟᱹᱞ ᱡᱷᱟᱹᱞ ᱨᱮᱱ ᱟᱞᱮ ᱦᱚᱸ ᱱᱚᱜᱼᱚᱭ ᱞᱮ ᱧᱮᱞ ᱟᱹᱜᱩ ᱠᱮᱫᱟ ᱱᱮᱥ ᱪᱟᱞᱟᱣ ᱮᱱᱟ ᱞᱮ ᱥᱟᱹᱨᱤ ᱜᱮ ᱮᱠᱫᱚᱢ ᱟᱹᱰᱤ ᱨᱟᱹᱥᱠᱟᱹ ᱟᱹᱰᱤ ᱢᱚᱡᱽ ᱵᱩᱡᱷᱟᱹᱜ ᱠᱟᱱᱟ ᱧᱮᱞ ᱡᱚᱝ ᱡᱟᱭᱜᱟ ᱜᱮ ᱛᱚ ᱞᱟᱹᱴᱩ ᱞᱟᱹᱴᱩ ᱵᱩᱨᱩ ᱞᱟᱹᱴᱩ ᱞᱟᱹᱴᱩ ᱫᱷᱤᱨᱤ ᱜᱟᱫᱟ ᱦᱚᱲ ᱮᱠᱫᱚᱢ ᱦᱮᱡ ᱟᱱᱟᱠᱚ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱧᱮᱞ ᱠᱮᱫᱟ ᱞᱮ ᱟᱫᱚ ᱟᱹᱰᱤ ᱵᱷᱤᱲ ᱛᱚ ᱥᱟᱺᱜᱤᱧ ᱠᱷᱚᱱ ᱞᱮ ᱧᱮᱞ ᱵᱟᱲᱟ ᱠᱮᱫᱟ ᱞᱮ ᱟᱨ ᱞᱮ ᱦᱮᱡ ᱮᱱᱟ ᱛᱟᱯᱚᱨᱮ ᱟᱹᱰᱤ ᱢᱚᱡᱽ ᱜᱮ ᱞᱩᱜᱩ ᱵᱟᱵᱟ ᱜᱚᱜᱚ ᱢᱮᱱᱟᱜ ᱟᱠᱟᱜ ᱠᱤᱱᱟᱹ ᱧᱮᱞ ᱠᱮᱫ ᱠᱤᱱᱟᱹ ᱞᱮ ᱟᱨ ᱡᱚᱛᱚ ᱦᱚᱲ ᱜᱮᱠᱚ ᱧᱮᱞ ᱵᱟᱲᱟ ᱠᱟᱛᱮᱫ ᱚᱸᱰᱮᱱᱟᱜ ᱵᱷᱟᱹᱞᱤ ᱞᱟᱹᱜᱤᱫ ᱛᱮᱜᱮ ᱠᱚ ᱪᱟᱞᱟᱜᱼᱟ ᱱᱚᱜᱼᱚᱭ ᱯᱩᱨᱱᱤᱢᱟ ᱨᱮ ᱵᱚᱞᱮ ᱟᱫᱚ ᱚᱱᱟ ᱠᱚ ᱧᱮᱞ ᱵᱟᱲᱟ ᱠᱟᱛᱮᱫ ᱠᱚ ᱦᱤᱡᱩᱜᱼᱟ ᱦᱟᱱᱮ ᱤᱭᱟᱹ ᱨᱮᱠᱚ ᱪᱟᱞᱟᱜᱼᱟ ᱨᱟᱡᱽ ᱨᱟᱯᱟᱜ ᱨᱮᱠᱚ ᱪᱟᱞᱟᱜᱼᱟ ᱨᱟᱡᱽ ᱨᱟᱯᱟᱜ ᱨᱮᱦᱚᱸ ᱚᱸᱰᱮ ᱥᱮᱱ ᱠᱟᱛᱮᱫ ᱢᱟᱨᱟᱝ ᱵᱩᱨᱩ ᱢᱮᱱᱟᱭ ᱛᱟᱵᱚᱱᱟ ᱟᱵᱚ ᱦᱚᱲ ᱨᱮᱱ ᱡᱟᱦᱮᱨ ᱮᱨᱟ ᱠᱚ ᱢᱮᱱᱟᱜ ᱠᱚᱣᱟ ᱚᱸᱰᱮ ᱯᱩᱡᱟᱹ ᱵᱟᱲᱟ ᱠᱟᱛᱮᱫ ᱧᱮᱞ ᱡᱚᱝ ᱡᱤᱱᱤᱥ ᱢᱚᱡᱽ ᱜᱮ ᱢᱮᱱᱟᱜᱼᱟ ᱟᱵᱚ ᱦᱚᱲ ᱫᱚ ᱵᱟᱵᱚᱱ ᱪᱟᱞᱟᱜ ᱛᱮ ᱵᱟᱵᱚᱱ ᱵᱟᱲᱟᱭ ᱫᱟᱲᱮᱭᱟᱜᱼᱟ ᱛᱚ ᱛᱚ ᱚᱸᱰᱮ ᱪᱟᱞᱟᱣ ᱞᱮᱱ ᱠᱷᱟᱱ ᱟᱹᱰᱤ ᱨᱟᱹᱥᱠᱟᱹ ᱵᱩᱡᱷᱟᱹᱜᱼᱟ ᱟᱹᱰᱤ ᱢᱚᱡᱽ ᱜᱮ ᱟᱹᱭᱠᱟᱹᱜᱼᱟ ᱛᱟᱯᱚᱨᱮ ᱚᱸᱰᱮ ᱯᱩᱡᱟᱹ ᱠᱚ ᱮᱢ ᱵᱟᱲᱟ ᱞᱮᱠᱷᱟᱱ ᱢᱚᱡᱽ ᱜᱮ ᱟᱵᱚᱨᱮᱱ ᱛᱚ ᱟᱨ ᱦᱚᱲ ᱵᱚᱸᱜᱟ ᱫᱚ ᱵᱟᱠᱚ ᱧᱮᱞ ᱧᱟᱢᱚᱜᱼᱟ ᱟᱵᱚᱨᱮᱱ ᱫᱚ ᱩᱱᱠᱩ ᱫᱷᱤᱨᱤ ᱠᱚᱜᱮ ᱩᱱᱠᱩ ᱜᱮ ᱢᱟᱱᱟᱣ ᱵᱟᱛᱟᱣ ᱞᱮᱠᱷᱟᱱ ᱜᱮ ᱡᱚᱛᱚ ᱠᱤᱪᱷᱩ ᱜᱮ ᱦᱩᱭᱩᱜ ᱛᱟᱚᱩᱱᱟ ᱠᱟᱡᱽ